ᱤᱧ ᱦᱟᱹᱠᱩ ᱥᱟᱜ ᱨᱮ ᱥᱟᱯᱟᱵ ᱤᱧ ᱵᱮᱵᱚᱦᱟᱨᱟ ᱠᱩᱰᱤ ᱡᱟᱞ ᱵᱟᱹᱞᱛᱤ ᱦᱟᱹᱨᱤ ᱟᱨ ᱞᱟᱦᱟᱛᱮ ᱦᱟᱹᱠᱩ ᱥᱟᱜ ᱨᱮ ᱵᱮᱵᱚᱦᱟᱨ ᱛᱟᱦᱮᱸ ᱟᱠᱚ ᱡᱟᱞ ᱰᱚᱠᱟ ᱠᱩᱰᱤ ᱟᱨ ᱱᱤᱛᱚᱜ ᱠᱚ ᱵᱮᱵᱚᱦᱟᱨ ᱫᱟ ᱥᱟᱯᱟᱵ ᱡᱟᱞ ᱜᱷᱩᱜᱤ ᱜᱷᱩᱱᱤ ᱤᱱᱟ ᱠᱚᱜᱮ